ᱤᱧ ᱫᱚ ᱨᱟᱵᱟᱝ ᱨᱤᱛᱩ ᱨᱮ ᱫᱟᱬᱟᱱ ᱟᱹᱰᱤ ᱜᱤᱧ ᱠᱩᱥᱤᱭᱟᱜ ᱜᱮᱭᱟ ᱪᱮᱫᱟᱜ ᱥᱮ ᱨᱟᱵᱟᱝ ᱨᱤᱛᱩ ᱨᱮ ᱫᱟᱬᱟ ᱠᱟᱛᱮᱜ ᱥᱤᱛᱩᱝ ᱨᱮ ᱡᱮᱰᱮᱨ ᱥᱚᱢᱚᱭ ᱥᱮ ᱯᱷᱟᱠᱟ ᱨᱮ ᱛᱟᱦᱮᱱ ᱥᱚᱢᱚᱭ ᱵᱮᱲᱟ ᱛᱟᱨᱟᱥ ᱱᱤᱡᱮᱨᱟᱜ ᱦᱚᱲᱢᱚ ᱨᱮ ᱥᱮᱴᱮᱨ ᱠᱟᱛᱮᱜ ᱥᱮ ᱧᱟᱢ ᱠᱟᱛᱮᱜ ᱟᱹᱫᱤ ᱵᱷᱟᱹᱜᱤ ᱵᱩᱡᱷᱟᱹᱣ ᱜᱤᱭᱟᱹᱧ ᱟᱨ ᱟᱵᱚᱣᱟᱜ ᱥᱮ ᱚᱭᱫᱟᱨ ᱟᱹᱰᱤ ᱪᱮᱨᱦᱟᱧ ᱧᱮᱞ ᱜᱮᱭᱟ ᱚᱱᱟᱛᱮ ᱨᱟᱵᱟᱝ ᱨᱤᱛᱩ ᱨᱮ ᱫᱟᱬᱟ ᱫᱚ ᱟᱹᱰᱤ ᱜᱤᱧ ᱠᱩᱥᱤᱭᱟᱜ ᱜᱮᱭᱟ ᱟᱨ ᱡᱟᱦᱟᱸ ᱨᱟᱵᱟᱝ ᱨᱤᱛᱩ ᱨᱮ ᱠᱟᱹᱢᱤ ᱥᱮᱫ ᱪᱟᱞᱟᱣ ᱥᱮ ᱢᱤᱫᱴᱟᱝ ᱯᱷᱟᱠᱟ ᱧᱚᱜ ᱡᱟᱭᱜᱟ ᱡᱟᱦᱟᱸ ᱫᱚ ᱥᱤᱛᱩᱝ ᱥᱮ ᱡᱮᱰᱮᱨ ᱧᱚᱜ ᱧᱟᱢᱚᱜᱼᱟ ᱩᱱ ᱚᱠᱛᱚ ᱨᱮᱦᱚᱸ ᱟᱹᱰᱤ ᱜᱤᱧ ᱠᱩᱥᱤᱭᱟᱜ ᱜᱮᱭᱟ ᱮᱴᱟᱜ ᱨᱤᱛᱩ ᱠᱷᱚᱱᱟᱜ ᱨᱟᱵᱟᱝ ᱨᱤᱛᱩ ᱜᱮ ᱤᱧᱟᱹᱜ ᱵᱤᱥᱤᱧ ᱠᱩᱥᱤᱭᱟᱜᱼᱟ